ᱤᱧᱟᱹᱜ ᱠᱟᱛᱷᱟ ᱞᱮᱠᱟ ᱛᱮᱫᱚ ᱪᱟᱥ ᱠᱟᱹᱢᱤ ᱫᱚ ᱪᱟᱥ ᱫᱚ ᱡᱚᱛᱚ ᱠᱷᱚᱡ ᱰᱷᱮᱨ ᱫᱚ ᱫᱟᱜ ᱫᱟᱜ ᱫᱚᱨᱠᱟᱨ ᱱᱤᱛᱚᱜ ᱥᱟᱦᱟᱨᱮᱢ ᱞᱟᱜᱟᱣ ᱟᱫᱟ ᱵᱤᱥᱮᱢ ᱞᱟᱜᱟᱣ ᱟᱫᱟ ᱵᱷᱤᱴᱟᱢᱤᱱᱮᱢ ᱞᱟᱜᱟᱣ ᱟᱫᱟ ᱟᱨ ᱡᱚᱫᱤ ᱫᱟᱜ ᱵᱟᱭ ᱧᱟᱢᱟ ᱛᱟᱦᱚᱞᱮ ᱚᱱᱟ ᱪᱟᱥ ᱫᱚ ᱥᱮ ᱚᱱᱟ ᱯᱷᱚᱥᱚᱞ ᱫᱚ ᱛᱤᱥ ᱨᱮᱦᱚᱸ ᱚᱲᱟᱜ ᱛᱮᱫᱚ ᱵᱟᱢ ᱨᱟᱠᱟᱵ ᱫᱟᱲᱮᱭᱟᱜᱼᱟ ᱟᱫᱚ ᱚᱱᱟ ᱥᱟᱶ ᱥᱟᱶᱛᱮ ᱡᱳᱭᱵᱚ ᱥᱟᱨ ᱟᱨ ᱱᱚᱜᱼᱚᱭ ᱜᱩᱨᱤᱡ ᱥᱟᱦᱟᱨ ᱠᱚ ᱞᱟᱜᱟᱣ ᱞᱮᱠᱷᱟᱡ ᱫᱚ ᱰᱷᱮᱨ ᱜᱮ ᱯᱷᱚᱞᱚᱱ ᱦᱩᱭᱩᱜᱚᱜᱼᱟ ᱠᱚ ᱞᱟᱹᱭ ᱵᱟᱲᱟᱭᱟ ᱪᱟᱹᱥᱤ ᱠᱚ ᱟᱸᱡᱚᱢ ᱠᱟᱜ ᱛᱤᱧ ᱤᱧᱦᱚᱸᱧ ᱞᱟᱹᱭᱫᱟ ᱟᱫᱚ ᱟᱞᱮᱥᱮᱫ ᱫᱚ ᱡᱚᱛᱚ ᱠᱚᱜᱮ ᱦᱩᱭᱩᱜᱚᱜᱼᱟ ᱦᱩᱲᱩ ᱜᱩᱦᱩᱢ ᱛᱩᱲᱤ ᱡᱚᱸᱰᱨᱟ ᱟᱨ ᱯᱟᱴ ᱦᱚᱸᱞᱮ ᱪᱟᱥ ᱵᱟᱲᱟᱭ ᱜᱮᱭᱟ ᱟᱫᱚ ᱡᱚᱛᱚᱜᱮ ᱡᱚᱛᱚ ᱨᱮᱜᱮ ᱤᱭᱟᱹ ᱞᱟᱜᱟᱜᱼᱟ ᱛᱩᱲᱤᱨᱮ ᱡᱮᱢᱚᱱ ᱥᱟᱦᱟᱨ ᱞᱟᱜᱟᱣ ᱦᱩᱭᱩᱜᱼᱟ ᱵᱟᱦᱟᱜ ᱥᱚᱢᱚᱭ ᱟᱨᱦᱚᱸ ᱥᱯᱨᱮᱭᱟᱜ ᱦᱩᱭᱩᱜᱼᱟ ᱟᱨ ᱛᱤᱱ ᱥᱚᱢᱚᱭ ᱡᱚᱜᱼᱟ ᱚᱱᱟ ᱡᱚ ᱢᱳᱴᱟᱜ ᱞᱟᱹᱜᱤᱫ ᱛᱮᱦᱚᱸ ᱢᱤᱫ ᱨᱚᱠᱚᱢ ᱵᱷᱤᱴᱟᱢᱤᱱ ᱠᱚ ᱞᱟᱜᱟᱣᱟ ᱚᱱᱟ ᱨᱮᱱᱟᱜ ᱧᱩᱛᱩᱢ ᱫᱚ ᱱᱟᱦᱟᱸᱜ ᱤᱧᱫᱚ ᱵᱟᱹᱧ ᱞᱟᱹᱭ ᱫᱟᱲᱮᱜ ᱠᱟᱱᱟ ᱛᱚᱵᱮ ᱡᱚᱛᱚᱜᱮ ᱫᱚᱨᱠᱟᱨ ᱥᱟᱨ ᱛᱷᱮᱠᱮ ᱵᱤᱥ ᱛᱷᱮᱠᱮ ᱵᱷᱤᱴᱟᱢᱤᱱ ᱛᱷᱮᱠᱮ ᱫᱟᱜ ᱛᱷᱮᱠᱮ ᱡᱳᱭᱵᱚ ᱥᱟᱨ ᱛᱷᱮᱠᱮ ᱡᱚᱛᱚᱜᱮ ᱪᱟᱥ ᱠᱟᱹᱢᱤ ᱨᱮᱫᱚ ᱥᱚᱢᱟᱱᱛᱮ ᱞᱟᱜᱟᱣ ᱞᱮᱠᱷᱟᱡ ᱟᱹᱰᱤ ᱟᱭᱢᱟ ᱯᱷᱚᱥᱚᱞ ᱧᱟᱢᱚᱜᱼᱟ ᱢᱮᱱᱛᱮ ᱤᱧᱫᱚᱧ ᱜᱩᱱᱟᱹᱱᱚᱜ ᱠᱟᱱᱟ